ᱦᱮᱸ ᱤᱧᱟᱹᱜ ᱢᱤᱫᱴᱟᱝ ᱠᱷᱩᱥᱤ ᱯᱚᱛᱚᱵ ᱢᱮᱱᱟᱜᱼᱟ ᱡᱟᱦᱟᱸ ᱨᱮ ᱤᱧ ᱟᱭᱢᱟᱜᱟᱱ ᱫᱷᱚᱨᱚ ᱯᱟᱲᱦᱟᱣ ᱠᱟᱹᱫᱟᱹᱧ ᱚᱱᱟ ᱫᱚ ᱦᱩᱭᱱᱟ ᱚᱞ ᱪᱤᱠᱤ ᱵᱳᱭ ᱚᱱᱟ ᱫᱚ ᱦᱩᱭᱱᱟ ᱟᱵᱚ ᱥᱟᱱᱛᱟᱲᱤ ᱵᱷᱟᱥᱟᱛᱮ ᱚᱞ ᱠᱟᱱᱟ ᱡᱟᱛᱮ ᱤᱧ ᱱᱚᱣᱟ ᱵᱳᱭ ᱠᱩᱥᱤᱭᱟᱜ ᱟᱹᱧ ᱱᱚᱣᱟᱨᱮ ᱟᱵᱚᱣᱟᱜ ᱥᱟᱱᱟᱢ ᱥᱚᱥᱠᱨᱤᱛ ᱚᱞ ᱱᱚᱣᱟ ᱟᱵᱚ ᱡᱤᱵᱚᱱ ᱱᱤᱭᱮ ᱪᱮᱫ ᱠᱚ ᱢᱮᱱᱟᱜᱼᱟ ᱵᱟᱹᱱᱩᱜᱼᱟ ᱚᱱᱟ ᱠᱚ ᱱᱤᱭᱮ ᱚᱱᱟᱛᱮ ᱤᱧ ᱫᱚ ᱠᱩᱥᱤᱭᱟᱜ ᱟᱹᱧ ᱱᱚᱣᱟ ᱵᱳᱭ ᱨᱮ ᱟᱵᱚ ᱡᱤᱵᱚᱱ ᱨᱮᱠᱤ ᱫᱚᱨᱠᱟᱨ ᱯᱟᱲᱟᱜᱼᱟ ᱠᱚᱱᱳ ᱯᱚᱨᱚᱵᱚᱨᱛᱤ ᱡᱤᱵᱚᱱ ᱨᱮ ᱱᱚᱣᱟ ᱠᱚ ᱠᱟᱹᱢᱤᱨᱮ ᱠᱳᱱᱳ ᱥᱩᱡᱳᱜᱽ ᱠᱚ ᱧᱟᱢᱚᱜᱼᱟ ᱚᱱᱟ ᱛᱟᱞᱟᱛᱮ ᱱᱚᱣᱟ ᱵᱳᱭᱨᱮ ᱞᱟᱦᱟᱛᱤᱧ ᱠᱩᱥᱤᱭᱟᱜᱼᱟ ᱱᱚᱣᱟᱜᱮ ᱨᱩᱣᱟᱲ ᱦᱤᱡᱩᱜ ᱛᱤᱧᱟᱹ ᱜᱮ ᱱᱚᱣᱟ ᱫᱚ ᱥᱟᱱᱟᱢ ᱠᱩᱡ ᱢᱮᱱᱟᱜᱼᱟ ᱟᱵᱚᱣᱟᱜ ᱚᱱᱟᱛᱮ ᱟᱨ ᱤᱧ ᱠᱳᱭ ᱥᱤᱱᱮᱢᱟ ᱵᱟ ᱠᱚᱨᱟᱣ ᱠᱟᱫᱟᱹᱧ ᱱᱚᱣᱟ ᱛᱟᱞᱟᱛᱮ ᱡᱮ ᱡᱮᱢᱚᱱ ᱚᱱᱟ ᱵᱟᱹᱪᱩᱜᱼᱟ ᱠᱤ ᱦᱚᱲ ᱵᱟᱹᱪᱩᱜ ᱠᱚᱣᱟ ᱱᱚᱣᱟᱨᱮ ᱢᱮᱛᱟ ᱠᱟᱜ ᱠᱚᱣᱟᱧ ᱞᱮᱠᱤᱱ ᱦᱚᱲ ᱠᱚ ᱨᱳᱡᱽᱜᱟᱨ ᱠᱟᱱᱟ ᱠᱚ ᱚᱱᱟᱛᱮ ᱱᱚᱣᱟ ᱵᱳᱭ ᱛᱟᱞᱟᱛᱮ ᱚᱱᱟ ᱠᱤ ᱡᱮ ᱦᱤᱡᱩᱜ ᱟᱠᱚ ᱦᱚᱲ ᱠᱚ ᱛᱟᱞᱟᱛᱮ ᱚᱱᱟᱨᱮ ᱯᱚᱭᱥᱟ ᱫᱚᱨᱠᱟᱨ ᱚᱱᱟᱨᱮ ᱥᱟᱱᱟᱢ ᱠᱩᱪᱟᱜ ᱪᱮᱫᱞᱮᱠᱟ ᱚᱱᱟ ᱠᱚ ᱚᱞᱟᱜ ᱦᱩᱭᱩᱜᱼᱟ ᱚᱱᱟ ᱠᱚ ᱢᱟᱱᱮ ᱥᱚᱵ ᱥᱟᱡᱟᱣ ᱠᱟᱜ ᱦᱩᱭᱩᱜᱼᱟ ᱛᱟᱞᱟᱛᱮ ᱱᱚᱣᱟ ᱠᱚ ᱤᱧ ᱵᱟ ᱠᱚᱨᱟᱣ ᱫᱟᱲᱮ ᱠᱟᱹᱫᱟᱹᱧ ᱪᱮᱥᱴᱟ ᱠᱚᱨᱟᱣ ᱠᱟᱹᱫᱟᱹᱧ ᱯᱷᱤᱨ ᱵᱷᱤ ᱤᱧ ᱠᱚᱨᱟᱣ ᱵᱟ ᱨᱤᱠᱟᱹ ᱫᱟᱲᱮ ᱟᱹᱫᱤᱧ ᱚᱱᱟ ᱛᱟᱞᱟᱛᱮ